ᱦᱮᱞᱳ ᱦᱮᱞᱳ ᱜᱚᱝᱠᱮ ᱡᱚᱦᱟᱨ ᱜᱮ ᱱᱚᱣᱟ ᱠᱤ ᱥᱤᱴᱤ ᱥᱮᱱᱴᱟᱨ ᱨᱮᱱᱟᱜ ᱰᱤᱱᱟᱨ ᱤᱱ ᱨᱮᱥᱴᱩᱨᱮᱱᱴ ᱠᱟᱱᱟ ᱟᱪᱪᱷᱟ ᱟᱹᱞᱤᱧ ᱠᱤᱪᱷᱩ ᱡᱚᱢᱟᱜ ᱫᱚᱨᱠᱟᱨ ᱟᱹᱞᱤᱧ ᱠᱟᱱᱟ ᱚᱱᱟ ᱟᱹᱵᱤᱱ ᱵᱤᱱ ᱵᱷᱮᱡᱟ ᱫᱟᱲᱮᱭᱟᱜᱼᱟ ᱦᱮᱸ ᱟᱪᱪᱷᱟ ᱪᱤᱠᱮᱱ ᱯᱚᱠᱳᱲᱟ ᱢᱤᱫ ᱯᱞᱮᱴ ᱟᱨ ᱯᱚᱨᱳᱴᱷᱟ ᱢᱚᱬᱮ ᱜᱚᱴᱟᱝ ᱟᱨ ᱯᱤᱡᱡᱟ ᱵᱟᱨᱭᱟ ᱟᱨ ᱦᱮᱸ ᱱᱚᱣᱟ ᱠᱚ ᱡᱚᱢᱟᱜ ᱡᱟᱛᱮ ᱟᱹᱞᱤᱧ ᱴᱷᱮᱱ ᱞᱚᱞᱚ ᱜᱮ ᱥᱮᱴᱮᱨᱚᱜ ᱢᱟ ᱚᱱᱟ ᱠᱷᱟᱹᱛᱤᱨ ᱠᱟᱹᱴᱤᱡ ᱢᱟᱱᱮ ᱵᱷᱟᱹᱜᱤ ᱴᱷᱤᱠ ᱯᱮᱠᱮᱡᱤᱝ ᱠᱟᱛᱮᱫ ᱥᱮ ᱤᱭᱟᱹ ᱥᱮ ᱤᱥᱴᱤᱞ ᱴᱤᱯᱷᱤᱱ ᱨᱮ ᱥᱮ ᱡᱟᱦᱟᱸᱛᱮ ᱞᱚᱞᱚ ᱛᱟᱦᱮᱱ ᱢᱟ ᱚᱱᱠᱟᱱᱟᱜ ᱯᱮᱠᱮᱡ ᱠᱟᱛᱮᱫ ᱟᱹᱞᱤᱧ ᱴᱷᱮᱱ ᱵᱮᱱ ᱵᱷᱮᱡᱟ ᱫᱟᱲᱮᱭᱟᱜᱼᱟ ᱟᱪᱪᱷᱟ ᱴᱷᱤᱠ ᱜᱮᱭᱟ ᱡᱚᱦᱟᱨ ᱜᱮ ᱢᱟ